ᱡᱤᱵᱽ ᱡᱤᱭᱟᱹᱞᱤ ᱟᱹᱥᱩᱞ ᱨᱮᱭᱟᱜ ᱡᱟᱦᱟᱸ ᱠᱟᱨᱵᱟᱨ ᱥᱮ ᱡᱤᱵᱽ ᱡᱤᱭᱟᱹᱞᱤ ᱟᱹᱥᱩᱞ ᱠᱚ ᱞᱮᱠᱷᱟᱱ ᱦᱩᱱᱟᱹᱨ ᱞᱮᱠᱟᱠᱛᱮ ᱡᱤᱭᱟᱹᱞᱤ ᱪᱮᱠᱟ ᱪᱤᱞᱤ ᱪᱤᱞᱤ ᱡᱤᱭᱟᱹᱞᱤ ᱵᱚᱱ ᱟᱹᱥᱩᱞ ᱠᱚᱣᱟ ᱚᱲᱟᱜ ᱥᱚᱢᱥᱟᱨ ᱨᱮ ᱡᱤᱵᱽᱼᱡᱤᱭᱟᱹᱞᱤ ᱟᱹᱥᱩᱞ ᱨᱮᱱᱟᱜ ᱫᱚ ᱟᱭᱢᱟ ᱨᱚᱠᱚᱢ ᱜᱮ ᱢᱮᱱᱟᱜ ᱠᱚᱣᱟ ᱥᱤᱢ ᱢᱮᱨᱚᱢ ᱵᱷᱤᱰᱤ ᱥᱩᱠᱨᱤ ᱜᱮᱰᱮ ᱦᱮᱸ ᱛᱚ ᱱᱩᱠᱩ ᱟᱹᱥᱩᱞ ᱠᱚᱨᱮᱱᱟᱜ ᱯᱚᱫᱽᱫᱷᱚᱛᱤ ᱦᱚᱸ ᱟᱞᱟᱫᱟ ᱜᱮᱭᱟ ᱥᱤᱢ ᱫᱚ ᱟᱞᱟᱫᱟ ᱨᱮᱵᱚᱱ ᱫᱚᱦᱚ ᱠᱚᱣᱟ ᱥᱤᱢ ᱫᱚ ᱫᱚᱦᱚ ᱞᱮᱠᱷᱟᱱ ᱡᱤᱞ ᱡᱚᱢ ᱦᱩᱭᱩᱜᱼᱟ ᱵᱤᱞᱤ ᱡᱚᱢ ᱦᱩᱭᱩᱜᱼᱟ ᱦᱮᱸ ᱟᱨ ᱩᱱᱠᱩ ᱫᱚ ᱮᱠᱴᱩ ᱱᱤᱨᱟᱯᱚᱛᱛᱟ ᱡᱟᱭᱜᱟ ᱨᱮ ᱫᱚᱦᱚ ᱞᱟᱜᱟᱜᱼᱟ ᱡᱟᱛᱮ ᱩᱱᱠᱩ ᱨᱳᱜᱽ ᱟᱡᱟᱨ ᱵᱟᱝ ᱧᱟᱢ ᱠᱚ ᱨᱳᱜᱽ ᱟᱡᱟᱨ ᱧᱟᱢ ᱞᱮᱠᱚ ᱠᱷᱟᱱ ᱱᱟᱦᱟᱜ ᱫᱚ ᱫᱚᱢᱮ ᱯᱩᱬ ᱜᱮᱠᱚ ᱪᱤᱨᱤᱲᱟ ᱟᱨ ᱚᱱᱟ ᱨᱳᱜᱽ ᱠᱷᱚᱱ ᱵᱟᱧᱪᱟᱣ ᱞᱟᱹᱜᱤᱫ ᱛᱮ ᱟᱵᱚ ᱱᱟᱦᱟᱜ ᱫᱚ ᱵᱷᱮᱠᱥᱤᱱ ᱩᱰᱩᱠ ᱟᱠᱟᱱᱟ ᱵᱷᱮᱠᱥᱤᱱ ᱨᱮᱱᱟᱜ ᱵᱮᱵᱚᱥᱛᱟ ᱞᱟᱜᱟᱜᱼᱟ ᱟᱪᱪᱷᱟ ᱥᱤᱢᱟᱜ ᱛᱟᱨᱯᱚᱨᱮ ᱦᱩᱭᱩᱜ ᱠᱟᱱᱟ ᱢᱮᱨᱚᱢ ᱟᱨ ᱵᱷᱤᱰᱤ ᱢᱮᱨᱚᱢ ᱡᱩᱫᱤ ᱵᱚᱱ ᱫᱚᱦᱚ ᱠᱚᱣᱟ ᱢᱮᱨᱚᱢ ᱦᱚᱸ ᱮᱠᱴᱩ ᱡᱩᱫᱟᱹᱨᱮ ᱡᱚᱛᱚᱱ ᱠᱟᱛᱮ ᱫᱚᱦᱚ ᱞᱮᱠᱚ ᱠᱷᱟᱱ ᱢᱤᱫᱴᱮᱱ ᱢᱮᱨᱚᱢ ᱵᱚᱥᱚᱨ ᱨᱮ ᱵᱟᱨ ᱫᱷᱟᱣᱮ ᱦᱚᱯᱚᱱᱚᱜᱼᱟ ᱢᱮᱱᱠᱷᱟᱱ ᱟᱫᱚᱢ ᱢᱮᱨᱚᱢ ᱫᱚ ᱵᱟᱨᱭᱟ ᱠᱟᱛᱮ ᱠᱚ ᱦᱚᱯᱚᱱ ᱠᱚᱣᱟ ᱟᱫᱚᱢ ᱢᱮᱨᱚᱢ ᱫᱚ ᱯᱮᱭᱟ ᱟᱫᱚᱢ ᱠᱚᱫᱚ ᱢᱤᱫᱴᱮᱱ ᱛᱚ ᱱᱩᱜᱼᱩ ᱱᱩᱠᱩ ᱪᱮᱛᱟᱱ ᱨᱮ ᱮᱠᱴᱩ ᱱᱚᱡᱚᱨ ᱫᱚᱦᱚ ᱠᱟᱛᱮ ᱟᱵᱚᱣᱟᱜ ᱟᱭ ᱩᱢᱟᱹᱱ ᱦᱤᱡᱩᱜᱼᱟ ᱡᱟᱛᱷᱮ ᱱᱩᱠᱩ ᱡᱚᱛᱚᱱ ᱡᱚᱜᱟᱣ ᱠᱟᱛᱮ ᱨᱳᱜᱽ ᱟᱡᱟᱨ ᱠᱚ ᱞᱳᱠᱠᱷᱳ ᱠᱟᱛᱮ ᱥᱚᱢᱚᱭ ᱨᱮ ᱥᱚᱢᱚᱭ ᱨᱮ ᱨᱟᱱᱼᱢᱩᱨᱜᱟᱹᱱ ᱮᱢᱟᱠᱚ ᱟᱨ ᱩᱱᱠᱩ ᱠᱚ ᱴᱷᱮᱱ ᱠᱷᱚᱱ ᱦᱚᱸ ᱥᱟᱸᱜᱮ ᱞᱮᱱᱠᱷᱟᱱ ᱢᱮᱨᱚᱢ ᱠᱚᱫᱚ ᱠᱷᱟᱹᱥᱤ ᱠᱚᱫᱚ ᱟᱹᱠᱷᱨᱤᱧ ᱜᱟᱱᱚᱜᱼᱟ ᱥᱮ ᱩᱱᱠᱩ ᱡᱟᱦᱟᱸᱭ ᱯᱩᱸᱡᱤ ᱠᱚᱫᱚ ᱵᱚᱱ ᱫᱚᱦᱚ ᱠᱚᱣᱟ ᱟᱨ ᱵᱟᱹᱠᱤ ᱠᱚᱫᱚ ᱡᱟᱦᱟᱸᱭ ᱤᱭᱟᱹ ᱠᱚᱫᱚ ᱩᱱᱠᱩ ᱠᱚᱫᱚ ᱵᱚᱱ ᱟᱹᱠᱷᱨᱤᱧ ᱠᱚᱣᱟ ᱚᱸᱰᱮ ᱠᱷᱚᱱ ᱦᱚᱸ ᱯᱚᱭᱥᱟ ᱦᱤᱡᱩᱜ ᱛᱟᱵᱚᱱᱟ ᱚᱱᱟ ᱟᱵᱚᱣᱟᱜ ᱚᱲᱟᱜ ᱨᱮᱱᱟᱜ ᱡᱟᱦᱟᱸ ᱟᱱᱴᱟ ᱠᱩᱲᱟᱜ ᱚᱱᱟ ᱠᱚ ᱜᱚᱲᱚᱭ ᱮᱢ ᱫᱟᱲᱮᱭᱟᱵᱚᱱᱟ ᱟᱪᱪᱷᱟ ᱥᱩᱠᱨᱤ ᱥᱩᱠᱨᱤ ᱡᱩᱫᱤ ᱵᱚᱱ ᱟᱹᱥᱩᱞ ᱠᱚᱣᱟ ᱢᱮᱱᱠᱷᱟᱱ ᱥᱩᱠᱨᱤ ᱟᱹᱥᱩᱞ ᱨᱮᱫᱚ ᱟᱹᱰᱤ ᱜᱮ ᱞᱟᱵᱟ ᱛᱚᱵᱮ ᱡᱚᱛᱚᱱ ᱡᱚᱜᱟᱣ ᱞᱟᱜᱟᱜᱼᱟ ᱥᱩᱠᱨᱤ ᱢᱤᱫᱴᱮᱱ ᱥᱩᱠᱨᱤ ᱮᱸᱜᱟ ᱡᱩᱫᱤᱢ ᱫᱚᱦᱚᱭᱮᱭᱟ ᱢᱮᱱᱠᱷᱟᱱ ᱵᱟᱨ ᱜᱟᱱᱰᱟ ᱦᱩᱸ ᱫᱚᱥ ᱴᱤ ᱟᱴ ᱴᱤ ᱫᱚᱥ ᱴᱤ ᱠᱟᱛᱮ ᱠᱚ ᱦᱚᱯᱚᱱ ᱠᱚᱣᱟ ᱢᱮᱱᱠᱷᱟᱱ ᱩᱱᱠᱩ ᱦᱚᱸ ᱡᱚᱛᱚᱱ ᱡᱚᱜᱟᱣ ᱩᱱᱠᱩ ᱦᱚᱸ ᱚᱱᱠᱟ ᱜᱮ ᱫᱚᱦᱚ ᱞᱟᱜᱟᱜᱼᱟ ᱡᱩᱫᱟᱹᱨᱮ ᱥᱩᱠᱨᱤ ᱡᱚᱠᱷᱚᱱᱮ ᱦᱚᱯᱚᱱᱚᱜᱼᱟ ᱩᱱ ᱡᱚᱠᱷᱚᱱ ᱫᱚ ᱩᱱᱤ ᱫᱚ ᱡᱩᱫᱟᱹ ᱨᱮᱜᱮ ᱫᱚᱦᱚ ᱞᱟᱜᱟᱜᱼᱟ ᱟᱨ ᱦᱚᱯᱚᱱᱟᱠᱟᱱ ᱥᱮ ᱩᱱᱤ ᱫᱚ ᱡᱚᱢᱟᱜ ᱮᱢᱟᱭ ᱦᱩᱭᱩᱜᱼᱟ ᱵᱟᱠᱷᱟᱱ ᱦᱚᱯᱚᱱ ᱜᱮ ᱡᱚᱢ ᱪᱟᱵᱟ ᱠᱚᱣᱟᱭ ᱟᱫᱚ ᱩᱱᱠᱩ ᱡᱚᱛᱚᱱ ᱡᱚᱜᱟᱣ ᱫᱚᱦᱚ ᱫᱟᱲᱮᱭᱟᱠᱚ ᱠᱷᱟᱱ ᱟᱹᱰᱤ ᱜᱮ ᱞᱟᱵᱽ ᱦᱮᱱᱟᱜ ᱛᱟᱵᱚᱱᱟ ᱟᱨ ᱩᱱᱠᱩ ᱠᱷᱟᱹᱥᱤ ᱠᱚ ᱞᱟᱹᱴᱩ ᱞᱮᱱᱠᱷᱟᱱ ᱠᱷᱟᱹᱥᱤ ᱠᱟᱛᱮ ᱟᱹᱠᱷᱨᱤᱧ ᱞᱮᱠᱚ ᱠᱷᱟᱱ ᱚᱱᱟ ᱛᱮᱦᱚᱸ ᱟᱹᱰᱤ ᱩᱛᱟᱹᱨ ᱴᱟᱠᱟ ᱦᱤᱡᱩᱜᱼᱟ ᱱᱚᱜᱼᱚ ᱱᱚᱝᱠᱟ ᱩᱱᱠᱩ ᱦᱚᱸ ᱡᱩᱫᱟᱹ ᱨᱮᱜᱮ ᱫᱚᱦᱚ ᱞᱟᱜᱟᱜᱼᱟ ᱢᱟᱱᱮ ᱚᱲᱟᱜ ᱥᱩᱨ ᱨᱮ ᱵᱟᱝ ᱫᱚᱦᱚ ᱢᱟᱱᱮ ᱮᱠ ᱴᱩᱠᱩ ᱚᱱᱟ ᱥᱟᱭᱤᱰ ᱨᱮ ᱫᱚᱦᱚ ᱞᱮᱠᱚ ᱠᱷᱟᱱ ᱟᱹᱵᱤᱞ ᱠᱚᱦᱚᱸ ᱠᱚ ᱚᱱᱟ ᱫᱷᱟᱨᱮ ᱯᱟᱥᱮ ᱡᱟᱦᱟᱸ ᱟᱹᱵᱤᱞ ᱠᱚ ᱛᱟᱦᱮᱱᱟ ᱚᱱᱟ ᱠᱚᱠᱚ ᱩᱫᱽᱫᱷᱟᱹᱨᱟ ᱢᱮᱱᱠᱷᱟᱱ ᱟᱵᱚᱣᱟᱜ ᱯᱚᱨᱤᱵᱮᱥ ᱠᱤᱪᱷᱩ ᱚᱱᱟ ᱠᱚᱨᱮᱱᱟᱜ ᱟᱵᱚᱨᱡᱚᱱᱟ ᱠᱚᱠᱚ ᱩᱫᱽᱫᱷᱟᱹᱨᱟ ᱱᱩᱠᱩ ᱫᱚᱦᱚ ᱞᱮᱠᱚ ᱠᱷᱟᱱ ᱟᱹᱰᱤ ᱜᱮᱵᱚᱱ ᱞᱟᱵᱷᱚ ᱵᱟᱱᱚᱜᱼᱟ ᱡᱟᱦᱟᱸᱭ ᱠᱚᱵᱚᱱ ᱫᱚᱦᱚ ᱫᱟᱲᱮᱭᱟᱠᱟᱫ ᱠᱚᱣᱟ ᱱᱚᱝᱠᱟ ᱜᱮ ᱫᱚᱦᱚ ᱠᱚᱢᱟ ᱜᱟᱹᱭ ᱵᱤᱛᱠᱤᱞ ᱡᱩᱫᱤ ᱵᱚᱱ ᱫᱚᱦᱚ ᱫᱟᱲᱮᱭᱟᱠᱚᱣᱟ ᱩᱱᱠᱩ ᱦᱚᱸ ᱫᱚᱦᱚ ᱫᱟᱲᱮᱭᱟᱠᱚ ᱠᱷᱟᱱ ᱫᱚ ᱟᱹᱰᱤ ᱜᱮ ᱱᱟᱯᱟᱭᱟ ᱪᱮᱫᱟᱜ ᱱᱚ ᱜᱟᱹᱭ ᱫᱚᱦᱚ ᱞᱮᱠᱚ ᱠᱷᱟᱱ ᱫᱚ ᱛᱚᱣᱟ ᱫᱚ ᱜᱚᱛᱚᱢ ᱫᱚ ᱵᱚᱦᱩᱛ ᱠᱤᱪᱷᱩ ᱵᱚᱱ ᱧᱟᱢᱟ ᱚᱱᱟ ᱛᱚᱣᱟ ᱠᱷᱚᱱ ᱦᱚᱸ ᱟᱵᱚ ᱠᱚᱦᱚᱸ ᱵᱚᱱ ᱡᱚᱢᱟ ᱟᱨ ᱛᱚᱣᱟ ᱠᱷᱚᱱ ᱜᱚᱛᱚᱢ ᱠᱷᱚᱱ ᱯᱚᱭᱥᱟ ᱦᱚᱸ ᱦᱩᱭᱩᱜ ᱛᱟᱵᱚᱱᱟ ᱟᱨ ᱱᱚᱜᱼᱚ ᱱᱚᱣᱟ ᱠᱚᱜᱮ ᱟᱵᱚᱣᱟᱜ ᱡᱤᱵᱽᱼᱡᱤᱭᱟᱹᱞᱤ ᱟᱹᱥᱩᱞ ᱨᱮᱱᱟᱜ ᱢᱤᱫᱴᱮᱱ ᱩᱯᱚᱠᱟᱨ ᱛᱚᱵᱮ ᱠᱷᱚᱨᱚᱪ ᱠᱷᱚᱨᱪᱟ ᱦᱚᱸ ᱚᱱᱠᱟ ᱜᱮ ᱦᱮᱱᱟᱜᱼᱟ ᱩᱱᱠᱩ ᱢᱚᱫᱽᱫᱷᱮ ᱠᱷᱚᱨᱚᱪ ᱠᱷᱚᱨᱪᱟ ᱠᱚ ᱥᱟᱵᱢᱤᱴ ᱠᱟᱛᱮ ᱩᱱᱠᱩ ᱞᱟᱹᱜᱤᱫ ᱦᱚᱸ ᱡᱚᱢᱟᱜ ᱟᱹᱜᱩ ᱦᱩᱭᱩᱜᱼᱟ ᱟᱨ ᱟᱯᱱᱟᱨᱟᱜ ᱡᱟᱦᱟᱸ ᱩᱫᱽᱵᱤᱛᱛᱚ ᱦᱩᱭᱩᱜᱼᱟ ᱚᱱᱟ ᱠᱷᱚᱱ ᱜᱮ ᱟᱵᱚᱣᱟᱜ ᱦᱚᱸ ᱵᱩᱞᱩᱝ ᱥᱩᱱᱩᱢ ᱮᱢᱟᱱ ᱛᱮᱭᱟᱜ ᱦᱩᱭᱩᱜᱼᱟ ᱛᱚ ᱯᱨᱚᱛᱷᱚᱢ ᱨᱮᱫᱚ ᱟᱵᱚ ᱠᱷᱚᱨᱚᱪ ᱫᱚ ᱞᱟᱜᱟᱣ ᱵᱚᱱᱟ ᱛᱚᱵᱮ ᱟᱵᱚ ᱞᱟᱦᱟᱛᱮ ᱵᱟᱵᱚᱱ ᱠᱷᱚᱨᱚᱪ ᱞᱮᱠᱷᱟᱱ ᱛᱚ ᱞᱟᱵᱽ ᱫᱚ ᱵᱟᱵᱚᱱ ᱧᱟᱢᱟ ᱛᱚᱵᱮ ᱦᱚᱸᱜᱼᱚᱭ ᱡᱮ ᱟᱵᱚ ᱜᱷᱟᱸᱨᱚᱡᱽ ᱨᱮ ᱥᱮ ᱜᱤᱨᱚᱥᱛᱚ ᱨᱮ ᱱᱚᱜᱼᱚ ᱱᱚᱝᱠᱟᱱ ᱡᱤᱵᱽᱼᱡᱤᱭᱟᱹᱞᱤ ᱠᱚ ᱵᱚᱱ ᱫᱚᱦᱚ ᱞᱮᱠᱚ ᱠᱷᱟᱱ ᱟᱹᱰᱤᱭᱮ ᱜᱚᱲᱚ ᱥᱚᱯᱚᱦᱚᱫ ᱵᱚᱱ ᱧᱟᱢᱟ ᱟᱨ ᱱᱩᱠᱩ ᱫᱚᱦᱚ ᱞᱮᱠᱚ ᱠᱷᱟᱱ ᱟᱵᱚᱣᱟᱜ ᱜᱷᱟᱸᱨᱚᱡᱽ ᱨᱮ ᱵᱚᱦᱩᱛ ᱠᱤᱪᱷᱩ ᱜᱚᱲᱚ ᱥᱚᱯᱚᱦᱚᱫ ᱵᱚᱱ ᱧᱟᱢ ᱫᱟᱲᱮᱭᱟᱜᱼᱟ ᱩᱱᱠᱩ ᱪᱮᱛᱟᱱ ᱨᱮ ᱡᱚᱛᱚᱱ ᱡᱚᱜᱟᱣ ᱞᱮᱠᱚ ᱠᱷᱟᱱ ᱠᱟᱹᱣᱰᱤ ᱠᱚᱦᱚᱸ ᱧᱟᱢᱚᱜᱼᱟ ᱟᱨ ᱚᱱᱟ ᱠᱟᱹᱣᱰᱤᱭᱟᱛᱮ ᱟᱵᱚᱣᱟᱜ ᱥᱟᱝᱥᱟᱨᱤᱠ ᱠᱟᱡᱽ ᱨᱮ ᱵᱚᱦᱩᱛ ᱜᱚᱲᱚ ᱥᱚᱯᱚᱦᱚᱫ ᱧᱟᱢ ᱫᱟᱲᱮᱭᱟᱜᱼᱟ ᱦᱩᱸ ᱱᱤᱭᱟᱹ ᱢᱮᱱ ᱠᱟᱛᱮ ᱜᱤᱧ ᱢᱩᱪᱟᱹᱫ ᱮᱫᱟ